ᱤᱭᱩᱴᱩᱵᱽ ᱪᱮᱱᱮᱞ ᱨᱮ ᱮᱱᱮᱡ ᱥᱮᱨᱮᱧ ᱫᱚ ᱢᱟᱡᱷᱮ ᱢᱟᱡᱷᱮᱧ ᱧᱮᱞ ᱜᱮᱭᱟ ᱟᱨ ᱱᱚᱣᱟ ᱠᱚ ᱪᱮᱱᱮᱞ ᱢᱩᱫᱽᱨᱮ ᱥᱟᱜᱮᱱ ᱥᱟᱠᱟᱢ ᱮᱵᱷᱮᱱ ᱥᱟᱠᱣᱟ ᱦᱚᱯᱚᱱ ᱢᱟᱹᱭ ᱮᱢᱟᱱ ᱮᱢᱟᱱ ᱪᱮᱱᱮᱞ ᱠᱚ ᱛᱚᱵᱮ ᱤᱧ ᱫᱚ ᱦᱚᱯᱚᱱ ᱢᱟᱹᱭ ᱪᱮᱱᱮᱞ ᱜᱮᱧ ᱠᱩᱥᱤᱭᱟᱜᱼᱟ ᱪᱮᱫᱟᱜ ᱥᱮ ᱱᱚᱣᱟ ᱪᱮᱱᱮᱞ ᱨᱮᱫᱚ ᱟᱵᱚ ᱥᱟᱱᱛᱟᱲ ᱥᱚᱢᱟᱡᱽ ᱨᱮᱱᱟᱜ ᱟᱹᱰᱤ ᱢᱟᱨᱮ ᱢᱟᱨᱮ ᱮᱱᱮᱡ ᱥᱮᱨᱮᱧ ᱥᱮ ᱫᱟᱢᱟᱱ ᱫᱟᱢᱟᱱ ᱠᱟᱛᱷᱟ ᱠᱚᱠᱚ ᱞᱟᱹᱭ ᱥᱚᱫᱚᱨᱟ ᱚᱱᱟᱛᱮ ᱱᱚᱣᱟ ᱪᱮᱱᱮᱞ ᱤᱧ ᱠᱩᱥᱤᱭᱟᱜᱼᱟ ᱟᱨ ᱟᱵᱚᱣᱟᱜ ᱥᱟᱶᱛᱟ ᱨᱮᱱᱟᱜ ᱡᱟᱦᱟᱸ ᱫᱚ ᱟᱵᱚ ᱱᱤᱛᱚᱜ ᱵᱚᱱ ᱦᱤᱲᱤᱧ ᱤᱫᱤᱭᱮᱫᱟ ᱡᱮᱢᱚᱱ ᱢᱟᱨᱮ ᱫᱚᱝ ᱥᱮᱨᱮᱧ ᱠᱚ ᱞᱟᱜᱽᱲᱮ ᱥᱮᱨᱮᱧ ᱠᱚ ᱠᱟᱨᱟᱢ ᱡᱚᱢ ᱥᱤᱢ ᱮᱢᱟᱱ ᱨᱮᱱᱟᱜ ᱵᱤᱱᱛᱤ ᱵᱟᱠᱷᱮᱲ ᱠᱚ ᱱᱚᱣᱟ ᱪᱮᱱᱮᱞ ᱛᱟᱞᱟᱛᱮ ᱟᱵᱚ ᱠᱚ ᱞᱟᱹᱭ ᱥᱚᱫᱚᱨ ᱟᱵᱚᱱᱟ ᱥᱮ ᱠᱚ ᱩᱫᱩᱜ ᱥᱚᱫᱚᱨ ᱟᱵᱚᱱᱟ ᱚᱱᱟ ᱠᱷᱟᱹᱛᱤᱨ ᱤᱧ ᱫᱚ ᱱᱚᱣᱟ ᱪᱮᱱᱮᱞ ᱟᱹᱰᱤ ᱟᱹᱰᱤᱧ ᱥᱟᱨᱦᱟᱣᱟ ᱮᱢᱟᱭᱟ ᱟᱨ ᱥᱮ ᱠᱩᱥᱤᱭᱟᱜᱼᱟ ᱱᱚᱣᱟ ᱪᱮᱱᱮᱞ